ᱤᱧ ᱫᱚ ᱥᱳᱥᱟᱞ ᱢᱤᱰᱤᱭᱟ ᱞᱮᱠᱟ ᱛᱮᱫᱚ ᱤᱥᱴᱟᱜᱨᱟᱢ ᱯᱷᱮᱥᱵᱩᱠ ᱥᱱᱮᱯ ᱪᱟᱴ ᱴᱤᱠᱴᱚᱠ ᱠᱚᱨᱮ ᱯᱷᱳᱴᱳ ᱠᱚᱫᱚᱧ ᱯᱳᱥᱴ ᱵᱟᱲᱟᱭᱟ ᱪᱮᱫᱟᱜ ᱥᱮ ᱯᱷᱳᱴᱳ ᱠᱚ ᱯᱳᱥᱴ ᱞᱮᱠᱷᱟᱱ ᱱᱤᱛᱚᱜ ᱰᱤᱡᱤᱴᱟᱞ ᱫᱩᱱᱤᱭᱟᱹ ᱦᱤᱥᱟᱹᱵᱛᱮ ᱪᱟᱞᱟᱜ ᱦᱩᱭᱩᱜᱼᱟ ᱚᱱᱟᱛᱮ ᱯᱷᱳᱴᱳ ᱯᱳᱥᱴ ᱫᱚ ᱟᱹᱰᱤ ᱱᱟᱯᱟᱭ ᱤᱧ ᱵᱩᱡᱷᱟᱹᱣᱟ ᱢᱚᱱᱮ ᱡᱤᱣᱤ ᱠᱚ ᱴᱷᱤᱠ ᱫᱷᱟᱨᱟ ᱵᱩᱡᱷᱟᱹᱜᱼᱟ ᱚᱱᱟᱛᱮ ᱯᱷᱳᱴᱳ ᱠᱚᱫᱚ ᱯᱳᱥᱴ ᱦᱩᱭᱩᱜᱼᱟ